ᱟᱞᱮ ᱟᱛᱳ ᱨᱮ ᱵᱟᱯᱞᱟ ᱵᱤᱦᱟᱹ ᱫᱚ ᱦᱩᱭᱩᱜᱼᱟ ᱟᱞᱮ ᱡᱟᱦᱟᱸ ᱥᱚᱢᱟᱡᱽ ᱨᱮ ᱦᱮᱱᱟᱜ ᱫᱚ ᱦᱮᱱᱟᱜᱼᱟ ᱵᱟᱹᱦᱩ ᱧᱮᱞ ᱥᱮ ᱡᱟᱶᱟᱭ ᱧᱮᱞ ᱵᱚᱱ ᱪᱟᱞᱟᱜᱼᱟ ᱢᱤᱫ ᱞᱚᱴᱟ ᱫᱟᱜ ᱠᱚ ᱩᱰᱩᱠᱟ ᱤᱱᱟᱹ ᱜᱚᱰ ᱡᱚᱦᱟᱨ ᱦᱩᱭᱩᱜᱼᱟ ᱜᱚᱰ ᱡᱚᱦᱟᱨ ᱦᱩᱭ ᱠᱟᱛᱮ ᱛᱟᱯᱚᱨᱮ ᱵᱮᱸᱜᱟᱲ ᱠᱚᱪᱟ ᱠᱚ ᱩᱰᱩᱠᱚᱜᱼᱟ ᱵᱮᱸᱜᱟᱲ ᱠᱚᱪᱟ ᱦᱩᱭᱮᱱᱟ ᱵᱚᱞᱚ ᱨᱩᱣᱟᱹᱲ ᱦᱩᱭᱮᱱᱟ ᱛᱟᱯᱚᱨᱮ ᱵᱟᱯᱞᱟ ᱫᱤᱱ ᱠᱚ ᱴᱷᱟᱹᱣᱠᱟᱹ ᱠᱮᱫᱟ ᱵᱟᱯᱞᱟ ᱫᱤᱱ ᱴᱷᱟᱹᱣᱠᱟᱹ ᱠᱟᱛᱮ ᱜᱤᱨᱟᱹ ᱠᱚ ᱛᱚᱞ ᱠᱮᱫᱟ ᱦᱟᱺᱰᱤ ᱠᱚᱠᱚ ᱫᱚᱦᱚ ᱠᱮᱜᱼᱟ ᱤᱱᱟᱹᱫᱤᱱ ᱨᱮ ᱵᱟᱯᱞᱟᱜᱼᱮ ᱪᱟᱞᱟᱣ ᱮᱱᱟ ᱵᱟᱯᱞᱟ ᱪᱟᱞᱟᱣ ᱠᱟᱛᱮ ᱛᱟᱨᱯᱚᱨᱮ ᱚᱸᱰᱮ ᱟᱫᱚ ᱥᱩᱱᱩᱢ ᱥᱟᱥᱟᱝ ᱚᱡᱚᱜ ᱡᱟᱯᱟᱜ ᱦᱩᱭᱩᱜᱼᱟ ᱵᱟᱹᱦᱩ ᱚᱲᱟᱜ ᱨᱮ ᱛᱤᱛᱨᱤ ᱠᱩᱲᱤ ᱥᱟᱥᱟᱝ ᱠᱚ ᱨᱤᱫᱟ ᱥᱟᱥᱟᱝ ᱨᱤᱫ ᱠᱟᱛᱮ ᱦᱮᱸ ᱚᱡᱚᱜ ᱦᱩᱭᱱᱟ ᱡᱚᱲ ᱠᱚ ᱚᱡᱚᱜ ᱠᱮᱫ ᱠᱚᱣᱟ ᱡᱚᱲ ᱚᱡᱚᱜ ᱦᱩᱭᱱᱟ ᱟᱪᱩᱨ ᱵᱤᱦᱩᱨ ᱤᱱᱟᱹ ᱯᱚᱨᱮ ᱦᱩᱭᱱᱟ ᱟᱹᱪᱩᱨ ᱵᱤᱦᱩᱨ ᱥᱟᱶᱛᱮ ᱥᱩᱱᱩᱢ ᱥᱟᱥᱟᱝ ᱚᱡᱚᱜ ᱦᱩᱭᱱᱟ ᱤᱱᱟᱯᱚᱨ ᱠᱷᱟᱱ ᱜᱮ ᱵᱟᱯᱞᱟ ᱟᱫᱚ ᱥᱤᱸᱫᱽᱨᱟᱹ ᱫᱟᱱ ᱨᱮᱱᱟᱜ ᱠᱚ ᱴᱷᱟᱹᱣᱠᱟᱹ ᱠᱮᱫᱟ ᱥᱤᱸᱫᱽᱨᱟᱹ ᱫᱟᱱ ᱦᱩᱭᱮᱱᱟ ᱥᱤᱸᱫᱽᱨᱟᱹ ᱫᱟᱱ ᱦᱩᱭ ᱯᱚᱨᱮ ᱵᱟᱹᱨᱭᱟᱹᱛ ᱠᱚ ᱦᱟᱺᱰᱤ ᱧᱩ ᱠᱚ ᱵᱚᱞᱚᱭᱮᱱᱟ ᱦᱟᱺᱰᱤ ᱠᱚ ᱧᱩ ᱯᱚᱨᱮ ᱟᱫᱚ ᱫᱚᱝ ᱮᱱᱮᱡ ᱦᱩᱭᱮᱱᱟ ᱫᱚᱝ ᱮᱱᱮᱡ ᱯᱚᱨ ᱠᱷᱟᱱ ᱜᱮ ᱫᱚᱥᱟᱨ ᱦᱤᱳᱞᱳᱜ ᱠᱷᱟᱱ ᱜᱮ ᱜᱚᱱᱚᱝ ᱥᱤᱫᱤ ᱠᱚ ᱪᱟᱞᱟᱣᱮᱱᱟ ᱜᱚᱱᱚᱝ ᱥᱤᱫᱤ ᱠᱚ ᱪᱟᱞᱟᱣᱮᱱᱟ ᱵᱟᱨᱮᱛ ᱠᱚᱠᱚ ᱦᱮᱡ ᱮᱱᱟ ᱵᱟᱨᱮᱛ ᱠᱚᱠᱚ ᱥᱮᱴᱮᱨᱮᱱᱟ ᱟᱜᱮ ᱢᱟᱹᱡᱷᱤ ᱚᱲᱟᱜ ᱠᱚ ᱪᱟᱞᱟᱣᱮᱱᱟ ᱢᱟᱹᱡᱷᱤ ᱠᱚ ᱛᱚᱞ ᱠᱮᱫᱮᱭᱟ ᱢᱟᱹᱡᱷᱤ ᱠᱚ ᱛᱚᱞ ᱠᱮᱫᱮᱭᱟ ᱵᱟᱨ ᱵᱳᱛᱳᱞ ᱯᱟᱹᱣᱨᱟᱹ ᱠᱚ ᱮᱢ ᱠᱮᱜᱼᱟ ᱮᱱᱠᱷᱟᱱ ᱢᱟᱹᱡᱷᱤ ᱚᱲᱟᱜ ᱨᱮ ᱢᱟᱹᱡᱷᱤ ᱞᱟᱹᱞᱟᱹᱞᱟᱹᱭ ᱠᱟᱱᱟᱭ ᱡᱮ ᱦᱟᱯᱮ ᱛᱟᱦᱚᱞᱮ ᱤᱧ ᱦᱚᱨ ᱰᱟᱦᱟᱨᱮᱧ ᱩᱫᱩᱜ ᱟᱯᱮᱜᱮ ᱮᱱᱠᱷᱟᱱ ᱩᱱᱠᱩ ᱵᱟᱨᱮᱛ ᱠᱚ ᱢᱟᱹᱡᱷᱤ ᱦᱟᱲᱟᱢᱮᱭ ᱟᱜᱩ ᱠᱮᱜ ᱠᱚᱣᱟᱭ ᱢᱟᱹᱡᱷᱤ ᱦᱟᱲᱟᱢᱮ ᱟᱜᱩ ᱠᱮᱜ ᱠᱚᱣᱟᱭ ᱤᱱᱟᱹ ᱯᱚᱨ ᱟᱫᱚ ᱵᱟᱦᱩᱜ ᱵᱟᱦᱩ ᱡᱟᱶᱟᱭ ᱚᱲᱟᱜᱼᱮ ᱟᱹᱜᱩ ᱠᱮᱫ ᱠᱚᱣᱟᱭ ᱟᱫᱚ ᱱᱚᱰᱮ ᱦᱮᱡ ᱠᱟᱛᱮ ᱫᱮᱱᱟ ᱯᱟᱣᱱᱟ ᱠᱚ ᱵᱟ ᱟᱛᱳ ᱢᱚᱬᱮ ᱦᱚᱲ ᱠᱚ ᱫᱩᱲᱩᱯ ᱮᱱᱟ ᱤᱱᱟᱹ ᱯᱚᱨ ᱫᱮᱱᱟ ᱯᱟᱣᱱᱟ ᱠᱚ ᱴᱷᱟᱹᱣᱠᱟᱹ ᱠᱮᱜᱼᱟ ᱧᱮᱞ ᱠᱮᱜᱼᱟ ᱠᱚ ᱞᱮᱠᱷᱟ ᱠᱮᱫᱟ ᱠᱚ ᱛᱤᱱᱟᱹᱜ ᱫᱮᱱᱟ ᱯᱟᱣᱱᱟ ᱟᱠᱚ ᱥᱚᱢᱟᱡᱽ ᱨᱮ ᱡᱟᱦᱟᱸ ᱦᱮᱱᱟᱜᱼᱟ ᱢᱤᱫᱴᱤᱱ ᱜᱚᱱᱚᱝ ᱢᱤᱦᱩ ᱠᱚ ᱮᱢ ᱠᱮᱫᱮᱭᱟ ᱟᱨ ᱛᱷᱟᱹᱨᱤ ᱵᱟᱹᱴᱤ ᱟᱭᱢᱟ ᱜᱮᱠᱚ ᱮᱢ ᱠᱮᱫᱟ ᱛᱷᱟᱹᱨᱤ ᱵᱟᱹᱴᱤ ᱠᱚ ᱞᱚᱴᱟ ᱠᱚ ᱵᱟᱥᱠᱟ ᱠᱚ ᱡᱟᱼᱡᱟᱵᱚᱛᱤ ᱠᱩᱲᱤ ᱜᱤᱫᱽᱨᱟᱹᱣᱟᱜ ᱥᱟᱯᱟᱵ ᱥᱟᱱᱟᱢ ᱠᱚᱜᱮ ᱠᱚ ᱟᱹᱜᱩ ᱠᱮᱜᱼᱟ ᱚᱱᱟ ᱠᱚ ᱟᱛᱳ ᱢᱚᱬᱮ ᱦᱚᱲ ᱦᱟᱰᱮᱱ ᱢᱚᱬᱮ ᱦᱚᱲ ᱱᱚᱰᱮᱱ ᱢᱚᱬᱮ ᱦᱚᱲ ᱠᱚ ᱴᱷᱟᱹᱣᱠᱟᱹ ᱠᱮᱫᱟ ᱟᱫᱚ ᱢᱟᱹᱞᱤᱠ ᱠᱚ ᱪᱟᱞᱟᱫᱮᱭᱟ ᱤᱱᱟᱹ ᱯᱚᱨ ᱟᱫᱚ ᱡᱚᱢ ᱧᱩ ᱪᱟᱞᱟᱣᱮᱱᱟ ᱡᱚᱢ ᱧᱩ ᱯᱚᱨ ᱡᱚᱢ ᱧᱩ ᱦᱩᱭᱮᱱᱟ ᱤᱱᱟᱹ ᱯᱚᱨ ᱠᱷᱚᱱ ᱟᱫᱚ ᱠᱩᱴᱟᱹᱢ ᱡᱟᱶᱟᱭ ᱠᱤᱱ ᱪᱟᱞᱟᱣᱮᱱᱟ ᱫᱚᱥᱟᱨ ᱦᱤᱞᱳᱜ ᱦᱟᱰᱮ ᱠᱤᱱ ᱯᱟᱺᱬᱦᱟᱹᱛᱟ ᱦᱟᱰᱮ ᱯᱟᱺᱬᱦᱟᱹᱛᱟ ᱦᱩᱭᱮᱱᱟ ᱤᱱᱟᱹ ᱚᱸᱰᱮ ᱠᱤᱱ ᱥᱮᱴᱮᱨ ᱠᱮᱫᱟ ᱪᱟᱞᱟᱣᱱᱟ ᱠᱩᱴᱟᱹᱢ ᱡᱟᱶᱟᱭ ᱦᱩᱭᱮᱱᱟ ᱤᱱᱟᱹ ᱯᱚᱨ ᱠᱷᱚᱱᱟᱜ ᱟᱫᱚ ᱚᱸᱰᱮ ᱠᱷᱚᱱᱟᱜ ᱠᱤᱱ ᱦᱮᱡ ᱮᱱᱟ ᱦᱮᱡ ᱠᱟᱛᱮ ᱟᱫᱚ ᱠᱤᱱ ᱱᱚᱰᱮ ᱟᱫᱚ ᱵᱟᱞᱟᱭᱟ ᱨᱮᱭᱟᱜ ᱠᱚ ᱴᱷᱟᱹᱣᱠᱟᱹ ᱠᱮᱜᱼᱟ ᱡᱮ ᱵᱟᱞᱟᱭ ᱵᱚᱱ ᱡᱚᱱ ᱧᱩᱭᱟ ᱮᱱᱠᱷᱟᱱ ᱫᱤᱱ ᱠᱚ ᱜᱚᱴᱟ ᱠᱮᱫᱟ ᱵᱟᱞᱟᱭᱟ ᱡᱚᱢ ᱧᱩ ᱨᱮᱱᱟᱜ ᱮᱱᱠᱷᱟᱱ ᱠᱩᱲᱤ ᱜᱤᱫᱽᱨᱟᱹ ᱚᱲᱟᱜ ᱨᱮᱱ ᱟᱜᱮ ᱠᱚ ᱪᱟᱞᱟᱣᱮᱱᱟ ᱠᱚᱲᱟ ᱜᱤᱫᱽᱨᱟᱹ ᱚᱲᱟᱜ ᱵᱟᱞᱟᱭ ᱡᱚᱢ ᱧᱩ ᱚᱸᱰᱮ ᱠᱚ ᱪᱟᱞᱟᱣᱮᱱᱛᱮ ᱠᱩᱲᱤ ᱜᱤᱫᱽᱨᱟᱹ ᱠᱚ ᱟᱜᱩ ᱠᱮᱫᱮᱭᱟ ᱤᱱᱟᱹ ᱯᱚᱨ ᱟᱨᱦᱚᱸ ᱠᱚᱲᱟ ᱜᱤᱫᱽᱨᱟᱹᱣᱟᱜ ᱚᱲᱟᱜ ᱨᱮᱱ ᱟᱭᱳ ᱵᱟᱵᱟ ᱠᱚ ᱦᱮᱡ ᱮᱱᱟ ᱠᱩᱲᱤ ᱜᱤᱫᱽᱨᱟᱹᱣᱟᱜ ᱚᱲᱟᱜ ᱱᱚᱰᱮ ᱵᱟᱞᱟᱭᱟ ᱡᱚᱱ ᱧᱩ ᱱᱚᱰᱮ ᱡᱚᱢ ᱧᱩ ᱠᱚ ᱦᱮᱡ ᱮᱱᱟ ᱱᱚᱰᱮ ᱦᱚᱸ ᱚᱱᱠᱟ ᱜᱮ ᱡᱚᱢ ᱧᱩ ᱦᱩᱭᱮᱱᱟ ᱠᱷᱟᱥᱤ ᱵᱟᱹᱴᱤ ᱠᱮᱫᱟ ᱠᱚ ᱡᱟᱜᱮ ᱵᱟᱞᱟᱭᱟ ᱠᱚ ᱨᱟᱹᱥᱠᱟᱹ ᱨᱚᱢᱚᱡᱽ ᱠᱮᱫᱟ ᱛᱩᱢᱫᱟᱜ ᱴᱟᱢᱟᱠ ᱛᱮᱠᱚ ᱮᱱᱮᱡ ᱥᱮᱨᱮᱧ ᱠᱮᱫᱟ ᱨᱟᱹᱥᱠᱟᱹ ᱜᱮᱠᱚ ᱵᱟᱞᱟᱭᱟ ᱜᱮᱠᱚ ᱥᱳᱨ ᱟᱱᱟ ᱡᱚᱲ ᱯᱷᱩᱲᱩᱜ ᱡᱚᱲ ᱡᱚᱲ ᱜᱮᱞᱟᱥ ᱠᱚ ᱦᱟᱺᱰᱤ ᱠᱚ ᱯᱟᱹᱣᱨᱟᱹ ᱠᱚ ᱧᱩ ᱠᱮᱫᱟ ᱠᱚ ᱡᱚᱢ ᱠᱮᱫᱟ ᱠᱚ ᱵᱟᱞᱟᱭᱟ ᱠᱚ ᱯᱟᱱᱛᱮᱭᱮᱱᱟ ᱮᱱᱮᱡ ᱠᱮᱫᱟ ᱠᱚ ᱥᱮᱨᱮᱧ ᱠᱮᱫᱟ ᱠᱚ ᱤᱱᱟᱹ ᱯᱚᱨ ᱠᱷᱚᱱ ᱜᱮ ᱟᱫᱚ ᱠᱚ ᱵᱤᱫᱟᱹᱭᱮᱱᱟ ᱠᱩᱲᱤ ᱜᱤᱫᱽᱨᱟᱹ ᱠᱚ ᱤᱫᱤ ᱠᱮᱫᱮᱭᱟ ᱱᱚᱣᱟ ᱥᱚᱢᱟᱡᱽ ᱨᱮᱱᱟᱜ ᱵᱟᱯᱞᱟ ᱵᱤᱦᱟᱹ ᱫᱚ ᱟᱞᱮ ᱟᱛᱳ ᱨᱮᱫᱚ ᱱᱚᱝᱠᱟ ᱜᱮ ᱦᱩᱭᱩᱜᱼᱟ